ᱦᱮᱞᱳ ᱰᱨᱟᱭᱵᱷᱟᱨ ᱵᱟᱹᱵᱩ ᱠᱷᱟᱱᱰᱟᱨᱤ ᱰᱟᱝᱜᱟ ᱠᱷᱚᱱᱟᱜ ᱤᱧ ᱞᱟᱹᱭᱫᱟ ᱯᱳᱥ ᱢᱟᱥ ᱥᱟᱛ ᱛᱟᱹᱨᱤᱠᱷ ᱫᱟᱬᱟᱱ ᱞᱮ ᱪᱟᱞᱟᱜ ᱞᱟᱹᱜᱤᱫ ᱥᱟᱱᱛᱤᱱᱤᱠᱮᱛᱚᱱ ᱢᱮᱞᱟ ᱧᱮᱞ ᱛᱟᱦᱚᱞᱮ ᱵᱷᱟᱲᱟ ᱫᱚ ᱛᱤᱱᱟᱹᱜ ᱠᱟᱛᱮ ᱞᱮ ᱮᱢᱟᱢᱟ ᱨᱟᱹᱡᱤ ᱜᱮᱭᱟᱢ ᱛᱚ ᱚᱸᱻ ᱦᱮᱸ ᱛᱚᱵᱮ ᱟᱹᱜᱩᱭ ᱢᱮ ᱥᱮᱛᱟᱜ ᱱᱚᱴᱟ ᱜᱟᱱ ᱨᱮᱜᱮ ᱟᱹᱜᱩᱭ ᱢᱮ ᱫᱟᱬᱟᱱ ᱞᱮ ᱪᱟᱞᱟᱜᱼᱟ ᱧᱮᱧᱮᱞ ᱟᱵᱟᱨ ᱱᱮᱥ ᱥᱮᱱ ᱥᱩᱨ ᱠᱟᱱᱟᱞᱮ ᱚᱱᱟ ᱯᱟᱥᱮᱛᱮ ᱚᱱᱟ ᱥᱳᱱᱟᱡᱷᱩᱨᱤ ᱨᱮᱭᱟᱜ ᱦᱟᱴ ᱪᱟᱞᱟᱜ ᱟᱞᱮ ᱫᱟᱬᱟᱱ ᱚᱱᱟ ᱠᱚᱨᱮᱞᱮ ᱧᱮᱞ ᱟᱹᱜᱩᱭᱟ